ᱱᱚᱰᱮᱫᱚ ᱟᱹᱰᱤ ᱚᱠᱚᱡ ᱡᱟᱹᱛᱤ ᱦᱮᱱᱟᱜ ᱠᱚᱣᱟ ᱟᱭᱢᱟ ᱟᱭᱢᱟ ᱡᱟᱹᱛᱤ ᱦᱮᱱᱟᱜ ᱠᱚᱣᱟ ᱱᱚᱰᱮᱫᱚ ᱯᱷᱩᱞᱤᱭᱟᱹ ᱦᱮᱱᱟᱜ ᱠᱚᱣᱟ ᱫᱩᱥᱭᱟᱹ ᱦᱮᱱᱟᱜ ᱠᱚᱣᱟ ᱢᱩᱥᱞᱟᱹ ᱦᱮᱱᱟᱜ ᱠᱚᱣᱟ ᱠᱳᱭᱵᱚᱛ ᱦᱮᱱᱟᱜ ᱠᱚᱣᱟ ᱠᱚᱸᱪ ᱦᱮᱱᱟᱜ ᱠᱚᱣᱟ ᱢᱟᱞᱦᱮ ᱦᱮᱱᱟᱜ ᱠᱚᱣᱟ ᱟᱨ ᱟᱭᱢᱟ ᱨᱚᱠᱚᱢ ᱦᱚᱲ ᱦᱮᱱᱟᱜ ᱞᱮᱭᱟ ᱱᱚᱰᱮ ᱫᱚ ᱟᱹᱰᱤ ᱟᱹᱰᱤ ᱡᱟᱹᱛᱤᱜᱮ ᱛᱚᱵᱮ ᱢᱚᱡᱽᱜᱮ ᱞᱮ ᱛᱟᱦᱮᱱᱟ ᱟᱭᱢᱟ ᱨᱚᱠᱚᱢ ᱡᱟᱹᱛᱤ ᱦᱮᱱᱟᱜ ᱞᱮᱭᱟ ᱱᱚᱰᱮ ᱟᱨ ᱟᱹᱰᱤ ᱱᱟᱯᱟᱭ ᱞᱮ ᱛᱟᱦᱮᱱᱟ ᱟᱨ ᱩᱱᱠᱩ ᱠᱚᱦᱚᱸ ᱦᱚᱸᱜᱼᱱᱚᱝᱠᱟ ᱩᱱᱠᱩ ᱡᱟᱹᱞᱤᱭᱟᱹ ᱠᱚᱦᱚᱸ ᱮᱱᱛᱮᱫ ᱱᱩᱠᱩ ᱠᱚᱠᱚ ᱫᱟᱹᱥᱭᱟᱹ ᱠᱚᱠᱚ ᱯᱚᱨᱚᱵᱽ ᱵᱟᱲᱟᱜᱼᱟ ᱢᱚᱱᱥᱟ ᱯᱩᱡᱟᱹ ᱠᱟᱹᱞᱤ ᱯᱩᱡᱟᱹ ᱫᱤᱵᱤ ᱯᱩᱡᱟᱹ ᱚᱝᱠᱟ ᱠᱚ ᱥᱟᱶᱛᱮ ᱜᱮᱠᱚ ᱯᱚᱨᱚᱵᱽᱫᱚ ᱦᱩᱭᱩᱜ ᱛᱟᱠᱚᱣᱟ